ᱡᱚᱜ ᱵᱚᱨᱥᱟ ᱠᱟᱞ ᱨᱮ ᱡᱮᱢᱚᱱ ᱦᱩᱲᱩ ᱥᱮ ᱱᱟᱱᱟ ᱦᱩᱱᱟᱹᱨ ᱥᱩᱵᱡᱤ ᱠᱚᱵᱚᱱ ᱪᱟᱥᱟ ᱟᱨ ᱡᱚᱠᱷᱚᱱ ᱚᱱᱟ ᱦᱩᱲᱩ ᱫᱟᱨᱮ ᱥᱮ ᱥᱚᱵᱡᱤ ᱫᱟᱨᱤ ᱠᱚ ᱵᱚ ᱦᱟᱨᱟᱜᱼᱟ ᱚᱱᱟ ᱡᱚᱠᱷᱚᱱ ᱦᱟᱨᱟ ᱡᱚᱠᱷᱚᱱ ᱡᱩᱫᱤ ᱚᱱᱟ ᱨᱮ ᱛᱤᱡᱩ ᱠᱚ ᱠᱚ ᱞᱟᱜᱟᱜᱼᱟ ᱩᱱᱡᱚᱠᱷᱚᱡ ᱫᱚ ᱚᱱᱟ ᱫᱟᱨᱤ ᱠᱚ ᱫᱚ ᱵᱷᱟᱜᱤ ᱵᱟᱝ ᱦᱩᱭᱩᱜᱼᱟ ᱥᱮ ᱯᱷᱚᱞᱚᱱ ᱠᱚᱦᱚᱸ ᱵᱷᱟᱜᱮ ᱵᱟᱝ ᱦᱩᱭᱩᱜᱼᱟ ᱚᱱᱟᱛᱮ ᱩᱱᱠᱩ ᱛᱤᱡᱩ ᱜᱚᱡᱽ ᱞᱟᱹᱜᱤᱫ ᱵᱷᱟᱜᱮ ᱵᱷᱟᱜᱮ ᱨᱟᱱ ᱠᱚ ᱮᱥᱯᱮᱨᱮ ᱦᱩᱭᱩᱜᱼᱟ ᱡᱟᱛᱮ ᱩᱱᱠᱩ ᱛᱤᱡᱩ ᱠᱚ ᱜᱚᱡᱚᱜ ᱢᱟ ᱥᱮ ᱩᱱᱠᱩ ᱛᱤᱡᱩ ᱜᱚᱡᱽ ᱠᱟᱛᱮ ᱵᱷᱟᱜᱮ ᱯᱷᱚᱞᱚᱱ ᱠᱚ ᱦᱩᱭᱩᱜ ᱢᱟ